ᱯᱩᱞᱴᱤ ᱵᱮᱵᱽᱥᱟ ᱞᱮᱠᱚ ᱠᱷᱡᱟᱫᱚ ᱞᱟᱦᱟᱨᱮ ᱟᱢ ᱚᱠᱟ ᱡᱟᱭᱜᱟᱨᱮ ᱯᱩᱞᱴᱤᱢ ᱟᱹᱠᱷᱨᱤᱧ ᱠᱚᱣᱟ ᱚᱠᱟ ᱢᱟᱨᱠᱮᱴᱨᱮ ᱥᱮ ᱚᱠᱟ ᱥᱚᱦᱚᱨ ᱵᱟᱡᱟᱨ ᱨᱮ ᱚᱸᱰᱮᱱᱟᱜ ᱫᱟᱢ ᱞᱟᱦᱟᱨᱮ ᱯᱟᱹᱦᱤᱞ ᱵᱟᱲᱟᱭ ᱢᱟᱲᱟᱝ ᱠᱟᱛᱮᱫ ᱚᱱᱟ ᱯᱚᱨᱜᱮ ᱯᱩᱞᱴᱤ ᱠᱤᱨᱤᱧᱠᱚ ᱦᱩᱭᱩᱜᱼᱟ ᱥᱮ ᱚᱱᱟ ᱚᱱᱟ ᱦᱤᱥᱟᱹᱵᱽᱛᱮ ᱫᱟᱢᱛᱮ ᱚᱠᱟᱨᱮ ᱠᱚᱢ ᱫᱟᱢᱛᱮ ᱠᱚ ᱧᱟᱢᱚᱜᱼᱟ ᱥᱮ ᱚᱱᱟ ᱩᱱᱟᱹᱜ ᱫᱟᱢᱛᱮ ᱚᱠᱟᱠᱷᱚᱡ ᱠᱚᱢ ᱫᱟᱢᱛᱮᱧ ᱟᱹᱜᱩ ᱠᱚᱣᱟ ᱚᱱᱟ ᱠᱷᱚᱡ ᱱᱟᱥᱮᱱᱟᱜ ᱵᱟᱹᱲᱛᱤ ᱰᱟᱢᱛᱮ ᱡᱮᱱᱚᱧ ᱟᱹᱠᱷᱨᱤᱧ ᱫᱟᱲᱮᱣᱟᱠᱚ ᱟᱨᱠᱷᱟᱡ ᱚᱠᱟ ᱫᱮᱠᱷᱟ ᱜᱮᱞᱚ ᱮᱴᱟᱜ ᱡᱟᱭᱜᱟ ᱠᱷᱚᱡ ᱯᱩᱞᱴᱤᱧ ᱟᱹᱜᱩ ᱠᱮᱫᱠᱚᱣᱟ ᱚᱸᱰᱮ ᱯᱩᱞᱴᱤ ᱫᱟᱢ ᱵᱟᱹᱲᱛᱤᱜᱮ ᱟᱨ ᱚᱱᱟ ᱫᱟᱢᱛᱮ ᱠᱤᱨᱤᱧ ᱟᱹᱜᱩ ᱠᱟᱛᱮᱫ ᱱᱚᱰᱮᱧ ᱟᱸᱡᱚᱢᱫᱟ ᱚᱱᱟ ᱫᱟᱢ ᱛᱮᱜᱮ ᱱᱚᱰᱮ ᱯᱩᱞᱴᱤ ᱠᱚ ᱟᱹᱠᱷᱨᱤᱧᱮᱫ ᱠᱚᱣᱟ ᱠᱤᱱᱛᱩ ᱚᱱᱠᱟ ᱠᱤᱨᱤᱧ ᱫᱟᱢᱛᱮᱧ ᱟᱹᱠᱷᱨᱤᱧᱞᱮᱠᱚ ᱠᱷᱟᱡᱜᱮ ᱟᱹᱠᱷᱨᱤᱧ ᱞᱮᱠᱚ ᱠᱷᱟᱡᱢᱟ ᱤᱧᱟᱹᱜ ᱢᱟ ᱵᱮᱵᱲᱥᱟᱨᱮ ᱥᱚᱢᱚᱥᱥᱟ ᱫᱟᱲᱮᱭᱟᱜᱼᱟ ᱪᱮᱫᱟᱜ ᱥᱮ ᱟᱨ ᱵᱮᱵᱽᱥᱟ ᱵᱟᱹᱭ ᱵᱟᱹᱭᱛᱮ ᱰᱟᱣᱩᱱ ᱦᱤᱡᱩᱜᱼᱟ ᱚᱱᱠᱟᱛᱮᱫᱚ ᱵᱟᱝ ᱦᱩᱭᱩᱜᱼᱟ ᱵᱮᱵᱽᱥᱟ ᱞᱟᱦᱟᱴᱨᱮ ᱚᱠᱟ ᱡᱟᱜᱟᱨᱮ ᱞᱟᱦᱟᱨᱮ ᱟᱢ ᱯᱩᱞᱴᱤᱢ ᱟᱹᱠᱷᱨᱤᱧ ᱠᱚᱣᱟ ᱚᱱᱟ ᱞᱟᱦᱟᱨᱮ ᱟᱢᱫᱚ ᱚᱸᱰᱮ ᱵᱟᱲᱟᱭ ᱩᱪᱤᱛ ᱯᱚᱨᱤᱵᱮᱥ ᱥᱮ ᱚᱸᱰᱮᱱᱠᱚ ᱦᱚᱲ ᱛᱤᱱᱟᱹᱜ ᱫᱟᱢᱛᱮ ᱥᱮ ᱪᱮᱫ ᱞᱮᱠᱟᱛᱮ ᱛᱤᱱᱟᱹᱜ ᱠᱟᱛᱮᱫᱠᱚ ᱡᱚᱢᱮᱫ ᱠᱚᱣᱟ ᱯᱩᱞᱴᱤ ᱠᱤᱨᱤᱧ ᱠᱟᱛᱮᱫ ᱟᱨ ᱚᱱᱟ ᱡᱚᱛᱚ ᱵᱟᱲᱟᱭ ᱴᱷᱤᱠ ᱠᱟᱛᱮᱫᱜᱮ ᱚᱝᱠᱟᱱ ᱡᱟᱭᱜᱟ ᱠᱷᱚᱡᱜᱮ ᱯᱩᱞᱴᱤ ᱟᱹᱜᱩᱠᱚ ᱦᱩᱭᱩᱜᱼᱟ ᱚᱠᱟᱨᱮ ᱫᱟᱢ ᱠᱚᱢ ᱥᱮ ᱚᱱᱟ ᱫᱟᱢᱛᱮ ᱟᱹᱜᱩ ᱠᱟᱛᱮᱫ ᱱᱚᱸᱰᱮ ᱡᱚᱫᱤ ᱩᱱᱠᱩ ᱯᱩᱞᱴᱤ ᱟᱹᱠᱷᱨᱤᱧ ᱠᱟᱛᱮᱫ ᱡᱮᱱᱚ ᱵᱟᱨ ᱵᱟᱨ ᱴᱟᱠᱟᱧ ᱨᱚᱡᱽᱜᱟᱨ ᱫᱟᱲᱮᱜ ᱟᱨ ᱤᱧ ᱚᱲᱟᱜ ᱠᱷᱚᱡᱤᱧ ᱪᱟᱞᱟᱣᱞᱮᱱ ᱠᱷᱟᱡ ᱠᱤᱪᱷᱩᱫᱤᱱ ᱵᱟᱨᱦᱮᱛᱮ ᱛᱳ ᱚᱸᱰᱮ ᱡᱟᱦᱟᱸ ᱢᱤᱫᱴᱮᱡ ᱫᱚᱦᱚᱠᱟᱭ ᱦᱩᱭᱩᱜᱼᱟ ᱪᱮᱫᱟᱜ ᱥᱮ ᱤᱧᱢᱟ ᱠᱚᱲᱟᱧ ᱤᱧ ᱢᱚᱛᱚᱡᱜᱮ ᱤᱧ ᱵᱟᱵᱟᱦᱚᱸ ᱵᱟᱹᱱᱩᱭᱟ ᱚᱱᱟ ᱡᱟᱜᱟ ᱨᱮᱫᱚ ᱤᱧ ᱦᱚᱯᱚᱱᱵᱟ ᱨᱮᱱ ᱠᱚᱲᱟ ᱢᱮᱱᱟᱜ ᱠᱚᱣᱟ ᱩᱱᱠᱚ ᱱᱟᱦᱚᱭ ᱠᱚᱭᱮᱠᱫᱤᱱ ᱞᱟᱹᱜᱤᱫ ᱫᱟᱭᱤᱛᱛᱚᱣ ᱟᱠᱚᱣᱟ ᱩᱩᱠᱩ ᱵᱟᱨᱼᱯᱮ ᱫᱤᱱᱠᱚ ᱥᱟᱢᱵᱽᱲᱟᱣ ᱛᱤᱧᱟᱹ ᱤᱱᱟᱹᱜ ᱤᱱᱟᱹᱜ ᱛᱮᱜᱮ ᱤᱧ ᱥᱟᱺᱜᱤᱧᱨᱮᱧ ᱛᱟᱦᱮᱱ ᱠᱷᱟᱡ ᱤᱱᱟᱹᱜ ᱛᱮᱜᱮᱧ ᱥᱚᱢᱚᱭ ᱧᱮᱞ ᱠᱟᱛᱮᱫᱤᱧ ᱦᱤᱡᱩᱜᱼᱟ ᱵᱟᱨᱼᱯᱮ ᱫᱤᱱ ᱯᱚᱨ ᱛᱟᱯᱚᱨᱮ ᱚᱱᱟ ᱵᱮᱵᱽᱥᱟ ᱟᱨᱦᱚᱸ ᱤᱧ ᱪᱟᱹᱞᱩᱭᱟ ᱚᱱᱟ ᱥᱚᱸᱜᱮ ᱥᱚᱸᱜᱮᱛᱮ ᱡᱚᱫᱤ ᱤᱧ ᱯᱩᱞᱴᱤ ᱥᱚᱢᱮᱛ ᱛᱮ ᱟᱨᱦᱚᱸ ᱵᱮᱵᱽᱥᱟ ᱥᱩᱡᱩᱜᱤᱧ ᱧᱟᱢ ᱠᱷᱟᱡᱫᱚ ᱫᱮᱥᱤ ᱥᱤᱢᱤᱧ ᱵᱮᱵᱽᱥᱟ ᱠᱚᱣᱟ ᱫᱮᱥᱤ ᱥᱤᱢᱤᱧ ᱟᱹᱠᱷᱨᱤᱧ ᱠᱚᱣᱟ ᱥᱮᱨᱚᱠᱚᱢ ᱡᱚᱫᱤ ᱠᱚᱱᱴᱮᱠᱤᱧ ᱧᱟᱢ ᱠᱷᱟᱡ ᱡᱮᱢᱚᱱ ᱱᱮᱛᱟᱨᱫᱚ ᱮᱵᱮᱞᱮᱵᱮᱞ ᱯᱩᱞᱴᱤ ᱢᱟᱱᱮ ᱡᱟᱦᱟᱸ ᱨᱮᱜᱮᱠᱚ ᱧᱟᱢᱚᱜ ᱠᱟᱱᱟ ᱪᱮᱫᱟᱜ ᱥᱮ ᱫᱮᱥᱤ ᱥᱤᱢᱫᱚ ᱟᱹᱰᱤ ᱠᱚᱢ ᱜᱮᱠᱚ ᱧᱟᱢᱚᱜᱼᱟ ᱪᱮᱫᱟᱜ ᱥᱮ ᱫᱮᱥᱤ ᱥᱤᱢᱫᱚ ᱟᱛᱳᱼᱚᱲᱟᱜᱨᱮ ᱟᱹᱰᱤ ᱟᱹᱥᱩᱞᱠᱚ ᱜᱮᱭᱟᱠᱚ ᱥᱮ ᱟᱹᱰᱤ ᱠᱚᱢᱜᱮ ᱯᱩᱞᱴᱤ ᱥᱤᱢ ᱞᱮᱠᱟᱫᱚ ᱯᱷᱟᱨᱢᱼᱴᱟᱨᱢ ᱫᱚ ᱵᱟᱹᱱᱩᱜᱼᱟ ᱥᱮ ᱵᱮᱠᱟᱨᱤᱠᱚ ᱤᱱᱟᱹᱜᱮ